ᱟᱞᱮᱭᱟᱜ ᱴᱚᱴᱷᱟ ᱨᱮᱭᱟᱜ ᱯᱷᱩᱞᱤ ᱡᱤᱯᱠᱟᱹ ᱫᱚ ᱪᱟᱥᱵᱟᱥ ᱨᱟᱡᱽᱢᱤᱥᱛᱨᱤ ᱞᱮᱵᱟᱨ ᱟᱨᱦᱚᱸ ᱥᱤᱢ ᱥᱩᱠᱨᱤ ᱰᱟᱝᱨᱤ ᱢᱮᱨᱚᱢ ᱟᱹᱥᱩᱞ ᱠᱟᱛᱮᱫ ᱦᱚᱸ ᱡᱤᱭᱚᱱ ᱠᱚ ᱠᱷᱟᱸᱰᱟᱣᱮᱜᱼᱟ ᱟᱨ ᱵᱟᱝᱜᱮ ᱨᱟᱡᱽᱢᱤᱥᱛᱨᱤ ᱠᱟᱹᱢᱤᱭᱟᱛᱮᱫ ᱵᱟᱨᱦᱮ ᱫᱤᱥᱚᱢ ᱥᱮᱱ ᱠᱟᱛᱮᱫ ᱠᱟᱹᱢᱤᱭᱟᱛᱮᱫ ᱱᱚᱝᱠᱟ ᱠᱟᱛᱮᱫ ᱯᱩᱭᱥᱟᱹ ᱴᱟᱠᱟ ᱴᱟᱠᱟ ᱯᱚᱭᱥᱟ ᱠᱟᱢᱟᱣ ᱠᱟᱛᱮᱫ ᱟᱯᱱᱟᱨᱟᱜ ᱡᱤᱭᱚᱱ ᱠᱷᱟᱸᱰᱟᱣ ᱦᱩᱭᱩᱜ ᱠᱟᱱᱟ ᱢᱮᱱᱫᱚ ᱡᱚᱢ ᱧᱩ ᱞᱟᱹᱜᱤᱫ ᱡᱚᱜᱟᱲ ᱦᱩᱭᱩᱜ ᱠᱟᱱᱟ ᱟᱨ ᱱᱚᱜᱼᱚ ᱱᱚᱝᱠᱟ ᱵᱤᱡᱽᱱᱮᱥ ᱵᱟᱲᱟ ᱠᱟᱛᱮᱫ ᱨᱮᱸᱜᱮᱡᱽ ᱦᱚᱲ ᱠᱟᱱᱟᱞᱮ ᱱᱚᱝᱠᱟ ᱵᱤᱡᱽᱱᱮᱥ ᱢᱟ ᱵᱟᱭ ᱜᱚᱱᱚᱜ ᱠᱟᱱᱟ ᱮᱱᱠᱷᱟᱱ ᱱᱚᱝᱠᱟ ᱪᱟᱥ ᱠᱟᱹᱢᱤᱛᱮ ᱟᱨᱵᱟᱝ ᱠᱤ ᱡᱟᱦᱟᱱᱟᱜ ᱫᱚᱠᱟᱱ ᱫᱟᱹᱨᱤᱨᱮ ᱟᱨᱵᱟᱝ ᱰᱟᱝᱨᱤ ᱢᱮᱨᱚᱢ ᱠᱚ ᱟᱹᱥᱩᱞ ᱠᱟᱛᱮᱫ ᱚᱱᱟ ᱛᱮᱦᱚᱸ ᱠᱟᱢᱟᱣ ᱠᱟᱛᱮᱫ ᱴᱟᱠᱟ ᱯᱚᱭᱥᱟ ᱫᱚᱦᱚ ᱠᱟᱛᱮᱫ ᱡᱤᱭᱚᱱ ᱠᱷᱟᱸᱰᱟᱣ ᱜᱟᱱᱚᱜ ᱠᱟᱱᱜᱮᱭᱟ